ᱪᱟᱥᱵᱟᱥ ᱱᱤᱭᱮᱛᱮ ᱡᱤᱭᱚᱱ ᱠᱷᱟᱸᱰᱟᱣ ᱤᱧ ᱫᱚ ᱱᱚᱝᱠᱟᱧ ᱢᱮᱱᱟ ᱡᱮ ᱱᱤᱭᱟᱹ ᱫᱷᱩᱲᱤᱼᱫᱷᱟᱹᱨᱛᱤ ᱦᱟᱹᱨᱭᱟᱹᱲ ᱫᱷᱟᱹᱨᱛᱤ ᱨᱮ ᱛᱮᱦᱮᱱ ᱨᱮᱫᱚ ᱢᱟᱱᱮ ᱡᱟᱭ ᱫᱟᱫᱟ ᱜᱚᱲᱚᱢ ᱵᱟᱵᱟ ᱵᱤᱫᱟᱹᱞ ᱨᱮ ᱛᱟᱦᱮᱸᱠᱟᱱ ᱡᱮ ᱪᱟᱥᱵᱟᱥ ᱱᱚᱝᱠᱟ ᱠᱚ ᱪᱟᱥᱵᱟᱥ ᱠᱚ ᱞᱟᱹᱭ ᱪᱮᱫ ᱚᱴᱚᱣ ᱟᱠᱟᱫᱼᱟ ᱢᱟᱱᱮ ᱪᱟᱥᱵᱟᱥ ᱫᱤᱠ ᱛᱮ ᱡᱮ ᱟᱵᱚ ᱥᱟᱱᱛᱟᱲ ᱵᱚᱭᱦᱟ ᱫᱚ ᱵᱤᱥᱮᱥ ᱠᱟᱛᱮᱫ ᱱᱩᱠᱨᱤᱼᱪᱟᱠᱨᱤ ᱫᱚ ᱵᱟᱝ ᱜᱮᱵᱚᱱ ᱧᱟᱢᱟ ᱟᱫᱚ ᱚᱱᱟᱛᱤᱧ ᱢᱮᱱᱟ ᱟᱵᱚ ᱥᱟᱱᱛᱟᱲ ᱵᱚᱭᱦᱟ ᱞᱟᱹᱜᱤᱫ ᱫᱚ ᱢᱟᱱᱮ ᱢᱟᱱᱮ ᱚᱛ ᱦᱟᱥᱟ ᱨᱮᱜᱮ ᱵᱚᱱ ᱠᱷᱟᱴᱟᱜᱼᱟ ᱟᱵᱚ ᱫᱚ ᱪᱮᱫᱟᱜ ᱥᱮ ᱟᱵᱚ ᱥᱮᱫᱟᱭ ᱡᱟᱭ ᱫᱟᱫᱟ ᱜᱚᱲᱚᱢ ᱵᱟᱵᱟ ᱠᱷᱚᱱ ᱵᱤᱫᱟᱹᱞ ᱠᱷᱚᱱ ᱟᱵᱚ ᱫᱚ ᱢᱟᱱᱮ ᱦᱟᱥᱟ ᱨᱮ ᱠᱷᱟᱴᱟᱜ ᱦᱚᱲ ᱠᱟᱱᱟᱵᱚᱱ ᱟᱨ ᱤᱧ ᱫᱚ ᱱᱚᱣᱟᱧ ᱢᱮᱱᱟ ᱡᱮ ᱩᱱᱠᱩ ᱡᱟᱭ ᱫᱟᱫᱟ ᱴᱷᱮᱱ ᱠᱷᱚᱱ ᱟᱵᱚ ᱵᱚᱱ ᱪᱮᱫ ᱟᱠᱟᱫ ᱛᱚ ᱟᱵᱚ ᱪᱤᱱᱛᱟᱹᱛᱮ ᱟᱵᱚ ᱨᱮᱱ ᱜᱤᱫᱽᱨᱟᱹ ᱥᱮ ᱟᱵᱚᱨᱮᱱ ᱜᱚᱲᱚᱢ ᱜᱤᱫᱽᱨᱟᱹ ᱥᱮ ᱡᱮᱢᱚᱱ ᱯᱤᱲᱦᱤ ᱠᱮ ᱯᱤᱲᱦᱤ ᱚᱱᱠᱟ ᱪᱟᱞᱟᱜ ᱠᱟᱱᱟ ᱡᱮ ᱟᱵᱚ ᱡᱩᱫᱤ ᱚᱱᱠᱟ ᱵᱚᱱ ᱠᱟᱹᱢᱤᱭᱟ ᱟᱵᱚ ᱴᱷᱮᱱ ᱠᱷᱚᱱ ᱟᱵᱚᱨᱮᱱ ᱜᱚᱲᱚᱢ ᱜᱤᱫᱽᱨᱟᱹ ᱵᱚᱱ ᱪᱮᱫ ᱟᱠᱚᱣᱟ ᱛᱟᱦᱚᱞᱮ ᱠᱷᱟᱱ ᱟᱹᱰᱤ ᱜᱮ ᱵᱮᱥ ᱵᱩᱡᱷᱟᱹᱜᱼᱟ ᱢᱟᱱᱮ ᱟᱹᱰᱤ ᱵᱮᱥ ᱜᱮ ᱤᱭᱟᱹ ᱠᱚᱜᱼᱟ ᱪᱮᱫᱟᱜ ᱥᱮ ᱟᱵᱚ ᱡᱩᱫᱤ ᱟᱵᱚᱨᱮᱱ ᱜᱤᱫᱽᱨᱟᱹ ᱵᱚᱱ ᱞᱟᱹᱭᱟᱠᱚ ᱠᱷᱟᱱ ᱛᱟᱦᱚᱞᱮ ᱟᱵᱚᱨᱮᱱ ᱜᱤᱫᱽᱨᱟᱹ ᱟᱠᱚᱨᱮᱱ ᱜᱤᱫᱽᱨᱟᱹ ᱠᱚ ᱞᱟᱹᱭ ᱟᱠᱚᱣᱟ ᱛᱟᱦᱚᱞᱮ ᱚᱱᱠᱟ ᱚᱱᱠᱟ ᱛᱮ ᱢᱟᱱᱮ ᱟᱵᱚ ᱥᱮᱫᱟᱭ ᱜᱚᱲᱚᱢ ᱵᱟᱵᱟᱣᱟᱜ ᱪᱟᱥᱵᱟᱥ ᱨᱮᱱᱟᱜ ᱠᱟᱛᱷᱟ ᱠᱚ ᱫᱤᱥᱟᱹ ᱫᱚᱦᱚᱭᱟ ᱟᱨ ᱵᱟᱝᱜᱮᱭ ᱟᱫᱚᱜᱚᱜᱼᱟ ᱟᱨ ᱩᱱᱠᱩ ᱦᱚᱸᱠᱚ ᱥᱟᱵ ᱫᱚᱦᱚᱭᱟ ᱟᱵᱚ ᱪᱮᱫᱞᱮᱠᱟ ᱵᱚᱱ ᱥᱟᱵ ᱫᱚᱦᱚᱣᱟᱠᱟᱫ ᱪᱮᱫᱞᱮᱠᱟ ᱵᱚᱱ ᱠᱟᱹᱢᱤ ᱞᱮᱫᱟ ᱚᱛ ᱦᱟᱥᱟ ᱨᱮ ᱪᱮᱫᱞᱮᱠᱟ ᱵᱚᱱ ᱠᱷᱟᱴᱟᱣ ᱞᱮᱱᱟ ᱚᱱᱠᱟ ᱜᱮ ᱡᱟᱛᱮ ᱩᱱᱠᱩ ᱦᱚᱸᱠᱚ ᱠᱷᱟᱴᱟᱜ ᱟᱫᱚᱧ ᱢᱮᱱᱟ ᱱᱚᱣᱟ ᱫᱷᱩᱲᱤ ᱫᱷᱟᱹᱨᱛᱤ ᱨᱮ ᱛᱟᱦᱮᱱ ᱫᱷᱟᱹᱨᱤᱡ ᱟᱵᱚ ᱫᱚ ᱢᱟᱱᱮ ᱡᱤᱭᱚᱱ ᱠᱷᱟᱸᱰᱟᱣ ᱞᱟᱹᱜᱤᱫ ᱫᱚ ᱢᱟᱱᱮ ᱟᱵᱚ ᱫᱚ ᱚᱛ ᱦᱟᱥᱟ ᱨᱮᱜᱮ ᱵᱚᱱ ᱤᱭᱟᱹ ᱠᱟᱹᱢᱤᱭᱟ ᱪᱮᱫᱟᱜ ᱥᱮ ᱟᱵᱚ ᱫᱚ ᱚᱛ ᱦᱟᱥᱟ ᱨᱮ ᱵᱟᱵᱚᱱ ᱠᱟᱹᱢᱤ ᱞᱮᱠᱷᱟᱱ ᱫᱚ ᱟᱵᱚ ᱫᱚ ᱡᱚᱢ ᱫᱚ ᱵᱟᱝ ᱜᱮ ᱦᱩᱭᱩᱜ ᱛᱟᱵᱚᱱᱟ ᱪᱮᱫᱟᱜ ᱥᱮ ᱟᱵᱚ ᱫᱚ ᱥᱮᱫᱟᱭ ᱜᱚᱲᱚᱢ ᱵᱟᱵᱟ ᱵᱤᱫᱟᱹᱞ ᱠᱷᱚᱱ ᱟᱵᱚ ᱫᱚ ᱪᱟᱥᱵᱟᱥ ᱫᱚᱵᱚᱱ ᱠᱟᱹᱢᱤᱭᱟ ᱪᱟᱥ ᱟᱵᱚᱱ ᱢᱟᱱᱮ ᱡᱚᱱᱰᱨᱟ ᱵᱚᱱ ᱪᱟᱥᱟ ᱦᱚᱭᱛᱳ ᱦᱩᱲᱩ ᱵᱚᱱ ᱪᱟᱥᱟ ᱚᱱᱟ ᱠᱚ ᱪᱟᱥ ᱠᱟᱛᱮᱫ ᱟᱵᱚᱣᱟᱜ ᱡᱚᱢ ᱦᱩᱭᱩᱜᱚᱜᱼᱟ ᱛᱚ ᱱᱚᱝᱠᱟ ᱜᱮ ᱜᱚᱲᱚᱢ ᱵᱟᱵᱟ ᱛᱟᱠᱚ ᱠᱚ ᱡᱤᱭᱚᱱ ᱠᱚ ᱠᱷᱟᱸᱰᱟᱣ ᱟᱹᱜᱩ ᱞᱮᱫᱟ ᱟᱨ ᱟᱵᱚ ᱦᱚᱸ ᱱᱤᱛᱳᱜ ᱚᱱᱠᱟ ᱞᱮᱠᱟ ᱛᱮᱜᱮ ᱡᱤᱭᱚᱱ ᱵᱚᱱ ᱠᱷᱟᱸᱰᱟᱣᱟ ᱟᱵᱚᱨᱮᱱ ᱜᱚᱲᱚᱢ ᱜᱤᱫᱽᱨᱟᱹ ᱦᱚᱸ ᱱᱚᱝᱠᱟ ᱞᱮᱠᱟ ᱛᱮᱜᱮ ᱡᱤᱭᱚᱱ ᱠᱚ ᱠᱷᱟᱸᱰᱟᱣᱟ ᱟᱫᱚ ᱤᱧ ᱫᱩᱧ ᱢᱮᱱᱟ ᱡᱮ ᱚᱱᱟ ᱡᱤᱭᱚᱱ ᱠᱷᱟᱸᱰᱟᱣ ᱠᱟᱛᱮᱫ ᱡᱟᱛᱮ ᱜᱚᱲᱚᱢ ᱵᱟᱵᱟ ᱛᱟᱠᱚᱣᱟᱜ ᱠᱟᱛᱷᱟ ᱫᱚ ᱛᱤᱥ ᱦᱚᱸ ᱵᱟᱵᱚᱱ ᱦᱤᱲᱤᱧ ᱢᱟ ᱟᱨ ᱟᱵᱚ ᱫᱚ ᱱᱤᱭᱟᱹ ᱫᱷᱩᱲᱤᱼᱫᱷᱟᱹᱨᱛᱤ ᱨᱮᱜᱮ ᱵᱚᱱ ᱪᱟᱥᱵᱟᱥᱚᱜ ᱢᱟ ᱟᱫᱚ ᱮᱱᱠᱷᱟᱱ ᱢᱟ ᱱᱚᱰᱮ ᱜᱮ ᱤᱧᱟᱹᱜ ᱫᱚ